ᱦᱮᱞᱳ ᱦᱮᱸ ᱦᱮᱞᱳ ᱡᱚᱦᱟᱨ ᱜᱮ ᱦᱮᱸ ᱤᱧᱫᱚ ᱱᱚᱸᱰᱮ ᱠᱟᱞᱤᱭᱟᱜᱚᱧᱡ ᱠᱷᱚᱱᱤᱧ ᱢᱮᱱᱫᱟ ᱱᱤᱭᱟᱹ ᱫᱚ ᱢᱳᱵᱟᱭᱤᱞ ᱫᱚᱠᱟᱱ ᱠᱟᱱᱟ ᱛᱚ ᱨᱟᱭᱜᱚᱧᱡ ᱟᱪᱪᱷᱟ ᱛᱚ ᱦᱮᱸ ᱟᱫᱚ ᱫᱚᱨᱠᱟᱨ ᱫᱚ ᱦᱩᱭᱩᱜ ᱠᱟᱱᱟ ᱢᱳᱵᱟᱭᱤᱞᱤᱧ ᱢᱤᱫᱴᱤᱡ ᱤᱧ ᱦᱟᱛᱟᱣ ᱠᱮᱭᱟ ᱟᱫᱚ ᱪᱤᱫ ᱪᱤᱫ ᱠᱚ ᱢᱳᱵᱟᱭᱤᱞ ᱢᱮᱱᱟᱜᱼᱟ ᱥᱟᱢᱥᱩᱝ ᱢᱮᱱᱟᱜᱼᱟ ᱟᱪᱪᱷᱟ ᱳᱯᱳ ᱢᱮᱱᱟᱜ ᱜᱮᱭᱟ ᱦᱮᱸ ᱟᱨ ᱳᱯᱳ ᱢᱮᱱᱟᱜ ᱜᱮᱭᱟ ᱳᱯᱳ

ᱦᱮᱸ ᱵᱟᱝ ᱪᱟᱞᱟᱣ ᱫᱩᱧ ᱪᱟᱞᱟᱜ ᱜᱮᱭᱟ ᱦᱟᱸᱜ ᱦᱮᱸ ᱪᱟᱞᱟᱣ ᱫᱩᱧ ᱪᱟᱞᱟᱜ ᱜᱮᱭᱟ ᱦᱟᱸᱜ ᱟᱫᱚ ᱚᱱᱟ ᱞᱟᱦᱟ ᱨᱮᱜᱮ ᱵᱟᱰᱟᱭ ᱦᱟᱛᱟᱣ ᱫᱟᱹᱧ ᱟᱨᱠᱤ ᱪᱮᱫ ᱪᱮᱫ ᱠᱚ ᱢᱮᱱᱟᱜᱼᱟ ᱦᱮᱸ ᱦᱮᱸ ᱟᱨ ᱚᱱᱮ ᱵᱮᱱ ᱢᱮᱱᱫᱟ ᱡᱮᱱᱚ ᱯᱳᱠᱳ ᱫᱚ ᱪᱮᱫᱞᱮᱠᱟ ᱫᱟᱢ ᱦᱤᱡᱩᱜᱼᱟ ᱟᱨ ᱱᱳᱠᱤᱭᱟ ᱟᱪᱪᱷᱟ ᱟᱪᱪᱷᱟ ᱟᱫᱚ ᱦᱟᱸᱜ ᱤᱧ ᱢᱮᱱᱫᱟ ᱡᱩᱫᱤ ᱦᱮᱸ ᱠᱤᱥᱛᱤ ᱛᱤᱧ ᱦᱟᱛᱟᱣ ᱞᱮᱛᱟᱢ ᱠᱷᱟᱡ ᱚᱱᱟ ᱜᱟᱱᱚᱜ ᱜᱮᱭᱟ ᱥᱮ ᱵᱟᱝ ᱦᱮᱸ ᱦᱮᱸ ᱦᱮᱸ ᱦᱮᱸ ᱦᱮᱸ ᱟᱫᱚ ᱠᱤᱥᱛᱤ ᱛᱮᱜᱮ ᱦᱟᱛᱟᱣᱤᱧ ᱢᱮᱱᱫᱟ ᱢᱟᱥᱮ ᱢᱟᱥᱮ ᱤᱱᱟᱹ ᱠᱷᱟᱡ ᱤᱧ ᱮᱢ ᱫᱟᱲᱮ ᱠᱮᱢᱟ ᱦᱟᱡᱟᱨ ᱴᱟᱠᱟ ᱦᱟᱡᱟᱨ ᱴᱟᱠᱟᱧ ᱮᱢᱟᱢᱟ ᱟᱫᱚ ᱡᱩᱫᱤ ᱨᱮᱵᱮᱱ ᱠᱷᱟᱡ ᱫᱚᱢ ᱛᱟᱞᱦᱮᱧ ᱪᱟᱞᱟᱜᱼᱟ ᱢᱤᱫ ᱫᱤᱱᱚᱜ ᱦᱮᱸ ᱟᱨ ᱛᱤᱱ ᱥᱚᱢᱚᱭ ᱡᱷᱤᱡ ᱛᱟᱦᱮᱱᱟ

ᱟᱪᱪᱷᱟ ᱟᱪᱪᱷᱟ ᱪᱷᱚ ᱵᱟᱡᱮ ᱚᱱᱮ ᱟᱹᱭᱩᱵ ᱥᱮᱫ ᱦᱮᱸ ᱪᱷᱚ ᱵᱟᱡᱮ ᱠᱚᱛᱮ ᱤᱱᱟᱹ ᱫᱷᱟᱹᱨᱤᱡ ᱜᱮ ᱡᱷᱤᱡ ᱛᱟᱦᱮᱱᱟ ᱵᱟᱝ ᱟᱪᱪᱷᱟ ᱟᱪᱪᱷᱟ ᱟᱫᱚ ᱛᱟᱦᱚᱞᱮ ᱦᱮᱸ ᱦᱮᱸ ᱪᱟᱞᱟᱜᱼᱟᱹᱧ ᱦᱟᱸᱜ ᱢᱤᱫ ᱫᱤᱱᱚᱜ ᱟᱨ ᱧᱟᱯᱟᱢ ᱦᱩᱭᱩᱜᱼᱟ ᱦᱟᱸᱜ ᱚᱸᱰᱮ ᱜᱮ ᱴᱷᱤᱠᱜᱮᱭᱟ ᱴᱷᱤᱠᱜᱮᱭᱟ ᱛᱚᱵᱮ ᱢᱟ ᱛᱟᱦᱚᱮ ᱦᱟᱸᱜ ᱤᱧ ᱪᱟᱞᱟᱜ ᱠᱟᱱᱟ ᱜᱟᱯᱟ ᱵᱟᱠᱷᱟᱡ ᱢᱤᱭᱟᱝ ᱜᱤᱧ ᱪᱟᱞᱟᱜᱼᱟ ᱦᱟᱸᱜ ᱟᱫᱚᱧ ᱧᱟᱢ ᱢᱤᱭᱟᱹᱧ ᱦᱟᱸᱜ ᱧᱟᱯᱟᱢ ᱦᱩᱭᱩᱜᱼᱟ ᱦᱟᱸᱜ ᱟᱪᱪᱷᱟ ᱢᱟ ᱛᱟᱦᱚᱞᱮ ᱡᱚᱦᱟᱨ ᱜᱮ ᱦᱳᱭ ᱦᱮᱸ ᱡᱚᱦᱟᱨ